ᱥᱟᱱᱛᱟᱲ ᱛᱮ ᱜᱟᱹᱰᱤ ᱨᱮᱭᱟᱜ ᱧᱩᱛᱩᱢ ᱫᱚ ᱥᱟᱜᱟᱲ ᱜᱟᱹᱰᱤ ᱩᱰᱟᱹᱜ ᱜᱟᱹᱰᱤ ᱟᱨ ᱰᱩᱞᱩᱝ ᱜᱟᱹᱰᱤ ᱟᱨ ᱪᱮᱛᱟᱱ ᱛᱮ ᱪᱚᱴ ᱨᱮ ᱩᱰᱟᱹᱜᱼᱟ ᱚᱱᱟ ᱫᱚ ᱩᱰᱟᱹᱜ ᱜᱟᱹᱰᱤ ᱨᱮᱹᱞ ᱜᱟᱹᱰᱤ ᱤᱥᱠᱩᱴᱟᱨ ᱯᱳᱴᱯᱚᱴᱤ ᱜᱟᱹᱰᱤ